ᱦᱮᱞᱳ ᱦᱮᱸ ᱜᱚᱝᱠᱮ ᱡᱚᱦᱟᱨ ᱡᱚᱦᱟᱨ ᱚᱠᱟ ᱠᱷᱚᱱ ᱟᱪᱪᱷᱟ ᱢᱟ ᱡᱚᱦᱟᱨ ᱢᱟᱥᱮ ᱪᱮᱫ ᱞᱮᱠᱟ ᱵᱤᱱ ᱯᱷᱳᱱ ᱠᱮᱫᱼᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱟᱹᱰᱤ ᱟᱹᱰᱤ ᱥᱟᱨᱦᱟᱣ ᱱᱚᱝᱠᱟ ᱯᱷᱳᱱ ᱛᱤᱥᱦᱚᱸ ᱵᱟᱞᱮ ᱵᱟᱭ ᱦᱮᱡ ᱟᱹᱞᱤᱧ ᱴᱷᱮᱱ ᱵᱟᱝ ᱥᱮᱴᱮᱨ ᱠᱟᱱᱟ ᱟᱫᱚ ᱥᱤᱠᱷᱱᱟᱹᱛ ᱵᱟᱠᱷᱨᱟ ᱫᱚ ᱱᱚᱰᱮ ᱪᱟᱞᱟᱜ ᱠᱟᱱ ᱜᱮᱭᱟ ᱦᱤᱱᱫᱤ ᱢᱤᱰᱤᱭᱟᱢ ᱛᱮ ᱤᱝᱞᱤᱥ ᱢᱤᱰᱤᱭᱟᱢ ᱛᱮ ᱟᱹᱰᱤ ᱨᱚᱠᱚᱢ ᱢᱤᱰᱤᱭᱟᱢ ᱛᱮ ᱱᱚᱰᱮ ᱜᱤᱫᱽᱨᱟᱹ ᱠᱚ ᱯᱟᱲᱦᱟᱜ ᱠᱟᱱ ᱜᱮᱭᱟ ᱟᱨ ᱱᱚᱣᱟ ᱟᱹᱰᱤ ᱢᱟᱨᱟᱝ ᱠᱟᱛᱷᱟ ᱵᱤᱱ ᱞᱟᱹᱭ ᱠᱮᱫᱼᱟ ᱜᱚ ᱥᱟᱹᱨᱤᱜᱮ ᱱᱚᱣᱟ ᱫᱚ ᱥᱟᱱᱛᱟᱲ ᱴᱚᱴᱷᱟ ᱠᱟᱱ ᱜᱮᱭᱟ ᱟᱨ ᱱᱚᱰᱮ ᱨᱮᱱ ᱢᱚᱱᱛᱨᱤ ᱥᱚᱱᱛᱨᱤ ᱡᱷᱟᱲᱠᱷᱚᱸᱰ ᱫᱤᱥᱚᱢ ᱨᱮᱱ ᱥᱟᱱᱟᱢ ᱥᱟᱱᱛᱟᱲ ᱠᱟᱱᱟ ᱠᱚ ᱢᱮᱱᱠᱷᱟᱱ ᱫᱚ ᱥᱟᱱᱛᱟᱲ ᱛᱮᱫᱚ ᱯᱟᱲᱦᱟᱣ ᱵᱟᱝ ᱦᱩᱭᱩᱜ ᱠᱟᱱᱟ ᱜᱚᱢᱠᱮ ᱚᱱᱟ ᱞᱟᱹᱜᱤᱫ ᱫᱚ ᱟᱹᱰᱤ ᱞᱟᱡᱟᱣ ᱯᱟᱲᱟ ᱠᱟᱛᱷᱟ ᱠᱟᱱᱟ ᱟᱫᱚ ᱮᱱ ᱨᱮᱦᱚᱸ ᱦᱟᱸᱰᱮ ᱱᱟᱰᱮ ᱥᱟᱶᱛᱟ ᱫᱚᱨᱚᱫᱤᱭᱟᱹ ᱠᱚᱠᱚ ᱪᱷᱩᱴᱟᱹᱣ ᱵᱟᱲᱟᱣ ᱠᱟᱱᱟ ᱥᱟᱶᱛᱟ ᱞᱮᱠᱟᱛᱮ ᱦᱮᱸ ᱦᱮᱸ ᱦᱤᱱᱫᱤ ᱢᱤᱰᱤᱭᱟᱢ ᱨᱮᱫᱚ ᱚᱱᱟ ᱪᱮᱫ ᱵᱚᱱ ᱞᱟᱹᱭᱟ ᱪᱮᱫ ᱫᱚ ᱵᱟᱝᱟ ᱦᱤᱱᱫᱤ ᱢᱤᱰᱤᱭᱟᱢ ᱜᱮ ᱚᱱᱟ ᱦᱚᱸ ᱱᱤᱛᱚᱜ ᱚᱱᱠᱟ ᱵᱚᱱ ᱮᱥᱮᱨ ᱪᱟᱵᱟᱣ ᱠᱟᱱᱟ ᱥᱮ ᱚᱱᱠᱟ ᱵᱚᱱ ᱢᱩᱥᱠᱤᱞ ᱠᱟᱱᱟ ᱦᱤᱱᱫᱤ ᱢᱤᱰᱤᱭᱟᱢ ᱫᱚ ᱦᱤᱱᱫᱤ ᱢᱤᱰᱤᱭᱟᱢ ᱟᱯᱱᱟᱨᱤᱡ ᱜᱤᱫᱽᱨᱟᱹ ᱦᱚᱸ ᱦᱤᱱᱫᱤ ᱵᱟᱭ ᱵᱟᱲᱟᱭ ᱫᱟᱲᱮᱭᱟᱜ ᱠᱟᱱᱟ ᱫᱚ ᱮᱱᱠᱷᱟᱱ ᱫᱚ ᱡᱟᱞᱟ ᱟᱠᱟᱱᱟ ᱟᱨ ᱪᱷᱚᱲᱮ ᱪᱷᱚᱲᱮ ᱠᱚ ᱯᱟᱲᱦᱟᱣ ᱠᱚᱣᱟ ᱱᱮᱛᱟᱨ ᱢᱟ ᱢᱟᱥᱴᱟᱨ ᱢᱟ ᱡᱚᱛᱚ ᱥᱚᱨᱠᱟᱨᱤ ᱢᱟᱥᱴᱟᱨ ᱟᱨ ᱯᱮᱨᱟ ᱴᱤᱪᱟᱨ ᱦᱚᱸ ᱢᱮᱱᱟᱜ ᱠᱚᱜᱮᱭᱟ ᱢᱮᱱᱠᱷᱟᱱ ᱫᱚ ᱥᱚᱢᱚᱭ ᱜᱮᱠᱚ ᱧᱮᱞᱟ ᱯᱟᱲᱦᱟᱣ ᱫᱚ ᱵᱟᱝᱟ ᱚᱱᱠᱟ ᱠᱟᱛᱷᱟ ᱱᱚᱰᱮᱱᱟᱜ ᱥᱤᱪᱪᱷᱟ ᱨᱮᱱᱟᱜ ᱤᱥᱤᱯᱤ ᱫᱚ ᱛᱷᱚᱲᱟᱥᱟ ᱰᱟᱢᱟᱰᱳᱞ ᱫᱷᱟᱨᱟ ᱜᱮᱭᱟ ᱦᱮᱸ ᱦᱳᱭ ᱤᱱᱠᱟᱹ ᱫᱷᱟᱨᱟ ᱜᱮ ᱰᱷᱮᱹᱨ ᱫᱚ ᱵᱟᱭ ᱞᱟᱦᱟᱣ ᱠᱟᱱᱟ ᱦᱮᱸ ᱯᱨᱟᱭᱵᱷᱮᱹᱴ ᱪᱤᱠᱟᱹᱭᱟᱵᱤᱱ ᱯᱨᱟᱭᱵᱷᱮᱹᱴ ᱨᱮ ᱵᱟᱝ ᱮᱢ ᱠᱟᱛᱮᱫ ᱪᱤᱠᱟᱹᱭᱟᱵᱤᱱ ᱱᱚᱰᱮ ᱴᱟᱠᱟ ᱞᱟᱜᱟᱜ ᱨᱮᱦᱚᱸ ᱢᱩᱥᱠᱤᱞ ᱠᱟᱱᱟᱞᱮ ᱛᱷᱚᱲᱟ ᱜᱟᱱ ᱛᱮ ᱦᱮᱸ ᱦᱮᱸ ᱚᱱᱮ ᱚᱱᱟ ᱜᱮᱛᱚ ᱟᱞᱮ ᱢᱩᱥᱠᱤᱞ ᱠᱟᱱᱟ ᱴᱟᱠᱟ ᱵᱟᱡᱟᱨ ᱨᱮ ᱠᱟᱹᱢᱤ ᱠᱚ ᱧᱟᱢᱚᱜ ᱟᱥᱮ ᱮᱱᱠᱷᱟᱱ ᱫᱚ ᱨᱮᱸᱜᱮᱡ ᱛᱮᱛᱟᱝ ᱱᱚᱰᱮ ᱵᱷᱚᱵᱤᱥᱥᱚᱛ ᱨᱮᱱᱟᱜ ᱫᱚ ᱵᱟᱞᱮ ᱩᱭᱦᱟᱹᱨ ᱡᱚᱝ ᱠᱟᱱᱟ ᱱᱤᱛᱚᱜ ᱨᱮᱸᱜᱮᱡ ᱛᱮᱛᱟᱝ ᱞᱟᱡ ᱡᱟᱞᱟ ᱛᱮ ᱟᱨ ᱠᱷᱟᱹᱞᱤ ᱜᱤᱫᱽᱨᱟᱹ ᱠᱚᱠᱚ ᱢᱟᱨᱟᱝ ᱮᱱᱟ ᱥᱮ ᱥᱤᱪᱪᱷᱟ ᱥᱮᱫ ᱫᱚ ᱵᱟᱝ ᱠᱟᱛᱮᱫ ᱞᱟᱡ ᱡᱟᱞᱟᱛᱮ ᱦᱟᱸᱰᱮ ᱴᱟᱴᱟ ᱠᱳᱢᱯᱟᱱᱤ ᱠᱚ ᱵᱷᱮᱡᱟᱭᱮᱫ ᱠᱚᱣᱟ ᱴᱟᱴᱟ ᱴᱤᱥᱠᱚ ᱚᱱᱟ ᱠᱚᱨᱮᱜ ᱴᱷᱤᱠᱟᱹ ᱠᱟᱹᱢᱤ ᱦᱚᱪᱚᱭᱮᱫ ᱠᱚᱣᱟ ᱟᱨ ᱚᱱᱠᱟ ᱛᱮᱠᱚ ᱵᱟᱹᱦᱩ ᱡᱚᱝ ᱠᱟᱱᱟ ᱟᱨ ᱚᱱᱠᱟ ᱛᱮᱠᱚ ᱛᱟᱦᱮᱱ ᱠᱟᱱᱟ ᱦᱳᱭ ᱵᱟᱠᱷᱟᱱ ᱫᱚ ᱢᱩᱥᱠᱤᱞ ᱪᱟᱵᱟᱣ ᱠᱟᱱᱟ ᱵᱚᱱ ᱪᱮᱫ ᱡᱟᱞᱟ ᱡᱮ ᱵᱚᱞᱚᱣᱟᱜ ᱵᱚᱱᱟ ᱪᱮᱫ ᱫᱚ ᱵᱟᱝᱟ ᱢᱩᱥᱠᱤᱞ ᱜᱮ ᱰᱟᱢᱟᱰᱳᱞ ᱜᱮᱭᱟ ᱥᱤᱪᱪᱷᱟ ᱨᱮᱭᱟᱜ ᱥᱛᱚᱨ ᱫᱚ ᱚᱱᱟ ᱪᱤᱠᱟ ᱞᱟᱛᱟᱨ ᱜᱮᱭᱟ ᱟᱨ ᱦᱮᱸ ᱪᱮᱫ ᱞᱤᱧ ᱢᱮᱱᱟ ᱢᱤᱫᱴᱟᱱ ᱡᱷᱟᱲᱠᱷᱚᱸᱰ ᱫᱤᱥᱚᱢ ᱨᱮᱱᱟᱜ ᱚᱱᱟ ᱚᱱᱟ ᱦᱩᱲᱟᱹᱜ ᱜᱮᱵᱤᱱ ᱯᱟᱱᱛᱮ ᱛᱩᱫ ᱟᱹᱞᱤᱧ ᱠᱟᱱ ᱫᱚ ᱥᱟᱹᱨᱤᱜᱮ ᱱᱚᱣᱟ ᱛᱷᱟᱹᱨᱤ ᱫᱟᱠᱟ ᱡᱚᱢ ᱞᱟᱹᱜᱤᱫ ᱛᱮᱫᱚ ᱜᱤᱫᱽᱨᱟᱹ ᱠᱚᱢᱟ ᱚᱸᱰᱮ ᱥᱠᱩᱞ ᱠᱚ ᱪᱟᱞᱟᱜ ᱠᱟᱱᱟ ᱟᱨ ᱵᱟᱠᱷᱟᱱ ᱫᱚ ᱚᱱᱟ ᱜᱮᱭᱟᱱ ᱞᱟᱹᱜᱤᱫ ᱫᱚ ᱵᱟᱠᱚ ᱪᱟᱞᱟᱜ ᱠᱟᱱᱟ ᱢᱤᱫ ᱛᱷᱟᱹᱨᱤ ᱫᱟᱠᱟᱢ ᱧᱟᱢ ᱠᱮᱜ ᱠᱷᱟᱱᱜᱮ ᱚᱱᱟᱜᱮ ᱞᱟᱡ ᱵᱤᱭᱮᱱ ᱠᱷᱟᱱ ᱜᱮ ᱜᱮᱭᱟᱱᱮ ᱧᱟᱢ ᱠᱮᱜᱼᱟ ᱤᱱᱟᱹ ᱦᱤᱞᱳᱜ ᱞᱟᱹᱜᱤᱫ ᱫᱚ ᱟᱹᱰᱤ ᱵᱷᱟᱹᱜᱤ ᱟᱡ ᱟᱭᱳᱼᱵᱟᱵᱟ ᱦᱚᱸ ᱠᱩᱥᱤ ᱜᱤᱫᱽᱨᱟᱹ ᱦᱚᱸ ᱠᱩᱥᱤ ᱟᱨ ᱱᱚᱝᱠᱟ ᱛᱮᱜᱮ ᱫᱤᱱ ᱪᱟᱞᱟᱜ ᱠᱟᱱᱟ ᱦᱮᱸ ᱦᱮᱸ ᱵᱟᱝ ᱵᱟᱝ ᱵᱟᱹᱲᱤᱡ ᱫᱚ ᱪᱮᱫ ᱞᱮᱠᱟ ᱡᱮᱢᱚᱱ ᱟᱹᱞᱤᱧ ᱵᱟᱹᱲᱤᱡ ᱢᱚᱱᱮ ᱠᱟᱛᱮᱫ ᱪᱮᱫ ᱞᱤᱧ ᱪᱤᱠᱟᱹᱭᱟ ᱱᱚᱣᱟ ᱦᱩᱭ ᱩᱛᱟᱹᱨᱚᱜ ᱠᱟᱱᱟ ᱟᱨ ᱡᱟᱦᱟᱸ ᱧᱮᱧᱮᱞᱟᱜ ᱫᱚᱠᱚ ᱨᱚᱲ ᱜᱮᱭᱟ ᱢᱮᱱᱟ ᱦᱮᱸ ᱦᱮᱸ ᱟᱫᱚ ᱪᱤᱠᱟ ᱛᱮᱜᱮ ᱱᱚᱣᱟᱵᱚᱱ ᱥᱚᱡᱷᱮᱭᱟ ᱚᱱᱟ ᱜᱮᱞᱤᱧ ᱩᱭᱦᱟᱹᱨ ᱵᱟᱲᱟᱭᱟ ᱦᱮᱸ ᱦᱮᱸ ᱱᱤᱛᱚᱜ ᱚᱱᱟ ᱪᱤᱠᱟ ᱠᱚ ᱪᱷᱩᱴᱟᱹᱣ ᱠᱟᱱᱟ ᱠᱳᱢᱯᱟᱱᱤ ᱦᱚᱸ ᱴᱟᱴᱟ ᱥᱴᱤᱞ ᱦᱚᱸ ᱟᱡᱟᱜ ᱤᱭᱟᱹ ᱵᱮᱱᱟᱣ ᱠᱟᱜ ᱟᱡᱟᱜ ᱢᱤᱫᱴᱟᱱ ᱤᱭᱩᱱᱤᱴᱮ ᱵᱮᱱᱟᱣ ᱠᱟᱜᱼᱟ ᱴᱟᱴᱟ ᱯᱷᱟᱣᱩᱱᱰᱮᱥᱚᱱ ᱚᱱᱟ ᱞᱮᱠᱟᱛᱮ ᱯᱟᱲᱦᱟᱣ ᱩᱱᱤ ᱠᱳᱢᱯᱟᱱᱤ ᱦᱚᱸᱭ ᱯᱟᱲᱦᱟᱣ ᱦᱚᱪᱚᱭᱮᱫ ᱠᱚᱣᱟᱭ ᱴᱚᱴᱷᱟ ᱴᱚᱴᱷᱟ ᱡᱟᱭᱜᱟ ᱨᱮ ᱟᱨ ᱚᱱᱠᱟ ᱞᱮᱠᱟᱛᱮ ᱚᱞᱪᱤᱠᱤ ᱦᱚᱸᱠᱚ ᱥᱮᱪᱮᱫᱚᱜ ᱠᱟᱱᱟ ᱮᱥᱮᱠᱟ ᱫᱚ ᱢᱮᱱᱟᱜ ᱜᱮᱭᱟ ᱮᱥᱮᱠᱟ ᱫᱚ ᱪᱟᱞᱟᱜ ᱠᱟᱱ ᱜᱮᱭᱟ ᱢᱳᱴᱟᱢᱩᱴᱤ ᱚᱱᱠᱟ ᱟᱢ ᱴᱷᱮᱱ ᱪᱮᱫᱠᱟ ᱪᱟᱞᱟᱜ ᱠᱟᱱᱟ ᱟᱨ ᱱᱚᱛᱮ ᱴᱟᱴᱟ ᱯᱷᱟᱣᱩᱱᱰᱮᱥᱚᱱ ᱠᱷᱚᱱ ᱦᱚᱸ ᱪᱟᱞᱟᱜ ᱠᱟᱱᱟ ᱦᱮᱸ ᱚᱱᱛᱮ ᱵᱟᱹᱱᱩᱜᱼᱟ ᱦᱟᱱᱛᱮ ᱱᱟᱛᱮ ᱠᱷᱚᱱ ᱛᱚᱨᱟᱜ ᱜᱮᱭᱟ ᱵᱚᱱ ᱦᱮᱸ ᱥᱮ ᱟᱨ ᱢᱤᱫᱴᱮᱱ ᱫᱚ ᱵᱟᱭ ᱛᱟᱦᱮᱱᱟ ᱢᱮᱱᱟᱜᱼᱟ ᱦᱮᱸ ᱦᱮᱸ ᱦᱮᱸ ᱢᱟ ᱡᱚᱦᱟᱨ ᱡᱚᱦᱟᱨ ᱱᱚᱝᱠᱟ ᱜᱮ ᱯᱷᱳᱱ ᱵᱟᱲᱟᱭ ᱢᱟ ᱢᱚᱱᱮ ᱡᱤᱣᱤ ᱠᱚ ᱨᱟᱹᱥᱠᱟᱹ ᱨᱮᱜᱮ ᱛᱟᱦᱮᱱᱟ ᱦᱮᱸ ᱢᱟ ᱡᱚᱦᱟᱨ